ᱟᱞᱮ ᱜᱟᱶᱛᱟ ᱨᱮ ᱜᱮᱢ ᱠᱷᱮᱞᱳᱰ ᱨᱮᱭᱟᱜ ᱮᱱᱮᱢ ᱜᱮᱢ ᱠᱷᱮᱞᱳᱰ ᱠᱚᱫᱚ ᱦᱩᱭᱩᱜ ᱠᱟᱱᱟ ᱡᱮᱞᱮᱠᱟ ᱯᱷᱩᱴᱵᱚᱞ ᱥᱮ ᱠᱨᱤᱠᱮᱴ ᱥᱮ ᱠᱟᱵᱟᱰᱤ ᱥᱮ ᱴᱷᱤᱞᱤ ᱫᱟᱞ ᱥᱮ ᱪᱟᱢᱚᱡ ᱫᱟᱹᱲ ᱮᱢᱟᱱ ᱮᱢᱟᱱ ᱮᱱᱮᱡ ᱠᱚᱜᱮ ᱦᱩᱭᱩᱜ ᱜᱮᱭᱟ ᱟᱞᱮ ᱜᱟᱶᱛᱟ ᱨᱮ ᱠᱷᱮᱞᱳᱰ ᱨᱮᱭᱟᱜ ᱮᱱᱮᱢ ᱵᱟᱵᱚᱛ ᱛᱮ ᱟᱛᱳ ᱦᱚᱲᱟᱜ ᱢᱚᱛᱟᱢᱚᱛ ᱠᱚᱫᱚ ᱦᱩᱭᱩᱜ ᱠᱟᱱᱟ ᱟᱛᱳ ᱦᱚᱲ ᱫᱚᱠᱚ ᱢᱮᱱᱟ ᱡᱮ ᱟᱛᱳ ᱨᱮ ᱠᱷᱮᱞᱳᱰ ᱢᱟ ᱠᱷᱮᱞᱳᱰ ᱫᱚ ᱦᱩᱭ ᱚᱪᱚᱣᱟᱱ ᱜᱮ ᱪᱮᱫᱟᱜ ᱥᱮ ᱟᱛᱳ ᱨᱮ ᱠᱷᱮᱞᱳᱰ ᱦᱩᱭ ᱞᱮᱱ ᱠᱷᱟᱱᱜᱮ ᱡᱚᱛᱚ ᱦᱚᱲ ᱟᱹᱰᱤ ᱠᱚ ᱨᱟᱹᱥᱠᱟᱹᱜᱼᱟ ᱥᱟᱺᱜᱤᱧ ᱥᱟᱺᱜᱤᱧ ᱨᱮᱱ ᱦᱚᱲ ᱠᱚᱠᱚ ᱥᱚᱦᱚᱨ ᱥᱮᱴᱮᱨᱚᱜᱼᱟ ᱚᱱᱟ ᱠᱷᱮᱞᱳᱰ ᱠᱚ ᱚᱱᱟ ᱠᱷᱮᱞᱳᱰ ᱨᱮ ᱚᱝᱥᱚᱜᱨᱚᱦᱚᱱ ᱠᱚ ᱦᱟᱛᱟᱣᱟ ᱥᱮ ᱚᱱᱟ ᱠᱷᱮᱞᱳᱰ ᱨᱮ ᱫᱟᱣ ᱠᱚ ᱦᱟᱛᱟᱣᱟ ᱟᱨ ᱦᱚᱲ ᱠᱚᱠᱚ ᱨᱟᱹᱥᱠᱟᱹᱜᱼᱟ ᱠᱷᱮᱞᱳᱰ ᱨᱮ ᱫᱟᱣ ᱢᱟᱠᱚ ᱦᱟᱛᱟᱣ ᱜᱮ ᱚᱱᱟ ᱥᱟᱶ ᱥᱟᱶᱛᱮ ᱥᱤᱨᱯᱟᱹ ᱦᱚᱠᱚ ᱧᱟᱢᱟ ᱟᱨ ᱨᱟᱹᱥᱠᱟᱹ ᱦᱚᱸ ᱟᱹᱰᱤ ᱟᱸᱴ ᱠᱚ ᱨᱟᱹᱥᱠᱟᱹᱜᱼᱟ ᱡᱟᱦᱟᱸ ᱠᱷᱟᱹᱛᱤᱨ ᱛᱮ ᱟᱛᱳ ᱨᱮᱱ ᱥᱟᱱᱟᱢ ᱦᱚᱲ ᱜᱮᱠᱚ ᱢᱮᱱᱟ ᱵᱟᱝᱢᱟ ᱟᱛᱳ ᱨᱮᱥᱮ ᱜᱟᱶᱛᱟ ᱠᱚᱨᱮ ᱫᱚ ᱠᱷᱮᱞᱳᱰ ᱢᱟᱵᱚᱱ ᱦᱳᱭ ᱚᱪᱚᱭ ᱜᱮ ᱦᱳᱭᱚᱪᱚᱭ ᱜᱮᱭᱟ ᱟᱨ ᱦᱩᱭ ᱜᱮ ᱞᱟᱹᱠᱛᱤᱭᱟ